ᱴᱤᱵᱷᱤ ᱫᱚ ᱤᱧ ᱴᱷᱮᱱ ᱟᱹᱰᱤ ᱵᱷᱟᱹᱜᱮ ᱡᱤᱱᱤᱥ ᱠᱟᱱᱟ ᱪᱮᱫᱟᱜ ᱥᱮ ᱚᱱᱟᱛᱮ ᱫᱮᱥ ᱫᱤᱥᱚᱢ ᱨᱮᱭᱟᱜ ᱠᱷᱚᱵᱚᱨ ᱵᱚᱱ ᱧᱮᱞ ᱧᱟᱢᱟ ᱮᱱᱮᱡ ᱥᱮᱨᱮᱧ ᱵᱚᱱ ᱧᱮᱞ ᱧᱟᱢᱟ ᱦᱚᱲ ᱠᱚ ᱠᱟᱹᱢᱤ ᱞᱟᱸᱜᱟ ᱛᱷᱟᱠᱟᱣᱨᱮ ᱟᱹᱭᱩᱵᱽ ᱵᱮᱲᱟ ᱥᱤᱨᱭᱟᱞ ᱧᱮᱞ ᱵᱚ ᱥᱤᱨᱭᱟᱞ ᱵᱚᱱ ᱧᱮᱞ ᱧᱟᱢᱟ